ᱦᱮᱞᱳ ᱦᱮᱸ ᱟᱢᱫᱚ ᱚᱠᱚᱭ ᱚᱠᱟ ᱠᱷᱚᱡ ᱚᱻ ᱵᱟᱠᱩᱲᱟ ᱵᱳᱞᱯᱩᱨ ᱠᱷᱚᱡ ᱥᱮ ᱵᱤᱨᱵᱷᱩᱢ ᱵᱳᱞᱯᱩᱨ ᱠᱷᱚᱡ ᱵᱟᱝ ᱦᱮᱸ ᱵᱤᱱ ᱵᱤᱨᱵᱷᱩᱢ ᱵᱳᱞᱯᱩᱨ ᱠᱷᱚᱡ ᱵᱟᱝᱥᱮ ᱚᱻ ᱟᱫᱚ ᱪᱮᱫ ᱪᱮᱫ ᱜᱮ ᱵᱟᱢ ᱯᱷᱳᱱ ᱠᱮᱜ ᱟᱪᱪᱷᱟ ᱪᱷᱟ ᱟᱪᱪᱷᱟ ᱟᱪᱪᱷᱟ ᱪᱷᱟ ᱟᱪᱪᱷᱟ

ᱤᱧᱟᱹᱜ ᱫᱚ ᱚᱲᱟᱜ ᱫᱚ ᱦᱩᱭᱩᱜ ᱠᱟᱱᱟ ᱩᱛᱛᱚᱨ ᱫᱤᱱᱟᱡᱽᱯᱩᱨ ᱠᱟᱞᱤᱭᱟᱜᱚᱧᱡᱽ ᱵᱞᱚᱠ ᱥᱮᱨᱜᱟ ᱟᱛᱩ ᱠᱚ ᱢᱮᱛᱟᱜ ᱠᱟᱱᱟ ᱦᱮᱸ ᱡᱟᱭᱜᱟ ᱫᱚ ᱢᱮᱱᱟᱜ ᱜᱮᱭᱟ ᱠᱟᱞᱤᱭᱟᱜᱚᱧᱡᱽ ᱠᱚᱨᱮᱫ ᱦᱳᱴᱮᱞ ᱠᱚ ᱢᱮᱱᱟᱜᱼᱟ ᱟᱵᱟᱥᱤᱠᱟ ᱞᱚᱡᱽ ᱢᱮᱱᱟᱜᱼᱟ ᱟᱱᱚᱱᱫᱚ ᱦᱳᱴᱮᱞ ᱟᱭᱢᱟ ᱨᱚᱠᱚᱢ ᱦᱳᱴᱮᱞ ᱢᱮᱱᱟᱜᱼᱟ ᱚᱱᱟ ᱦᱳᱴᱮᱞ ᱠᱚᱨᱮᱫ ᱛᱟᱦᱮᱱ ᱫᱟᱲᱮᱭᱟᱜ ᱟᱢ ᱟᱨᱠᱤ ᱦᱮᱸ ᱛᱟᱦᱮᱸ ᱫᱟᱲᱮᱭᱟᱜ ᱟᱢ

ᱚ ᱟᱹᱰᱤ ᱵᱷᱟᱜᱮ ᱵᱷᱟᱜᱮ ᱵᱷᱟᱜᱮ ᱚᱻ ᱡᱮᱢᱚᱱ ᱨᱟᱹᱥᱠᱟᱹᱭ ᱞᱟᱜᱤᱫ ᱥᱮ ᱨᱚᱢᱚᱡᱽ ᱞᱟᱜᱤᱜ ᱵᱟᱥᱮ ᱚᱻ ᱦᱮᱸ ᱢᱮᱱᱟᱜ ᱫᱚ ᱢᱮᱱᱟᱜ ᱜᱮᱭᱟ ᱡᱮᱢᱚᱱ ᱢᱮᱱᱟᱜᱼᱟ ᱨᱟᱭᱜᱚᱧᱡᱽ ᱠᱚ ᱢᱮᱛᱟᱜ ᱠᱮᱱᱟ ᱨᱟᱭᱜᱚᱧᱡᱽ ᱠᱩᱞᱤᱠ ᱯᱷᱚᱨᱮᱥᱴ ᱚᱱᱟ ᱠᱚ ᱢᱮᱛᱟᱜ ᱠᱟᱱᱟ ᱚᱸᱰᱮ ᱫᱚ ᱟᱭᱢᱟ ᱨᱚᱠᱚᱢ ᱧᱮᱞ ᱡᱚᱝ ᱡᱤᱱᱤᱥ ᱠᱚ ᱢᱮᱱᱟᱜ ᱠᱚᱣᱟ ᱪᱮᱬᱮ ᱪᱤᱯᱨᱩᱫ ᱠᱚ ᱡᱤᱵᱽ ᱡᱤᱭᱟᱹᱞᱤ ᱠᱚ ᱢᱮᱱᱟᱜ ᱠᱚᱣᱟ ᱥᱮ ᱚᱱᱟ ᱯᱷᱚᱨᱮᱥᱴ ᱤᱭᱟᱹ ᱤᱭᱟᱹᱛᱮ ᱢᱤᱫ ᱴᱮᱡ ᱠᱩᱞᱤᱠ ᱜᱟᱰᱟ ᱪᱟᱞᱟᱣ ᱟᱠᱟᱱᱟ ᱟᱹᱰᱤ ᱱᱟᱯᱟᱭ ᱚᱱᱟ ᱵᱤᱨ ᱛᱟᱞᱟᱛᱮ ᱪᱮᱬᱮᱠᱩ ᱦᱮᱸ ᱦᱮᱸ ᱦᱮᱸ ᱪᱮᱬᱮ ᱠᱩ ᱦᱮᱸ ᱟᱨ ᱡᱩᱫᱤᱢ ᱢᱮᱱᱠᱷᱟᱡ ᱟᱨᱦᱚᱸ ᱢᱮᱱᱟᱜᱼᱟ ᱡᱮᱢᱚᱚᱱ ᱟᱞᱮ ᱫᱤᱱᱟᱡᱽᱯᱩᱨ ᱠᱷᱚᱡ ᱩᱛᱛᱚᱨᱫᱤᱱᱟᱡᱽᱯᱩᱨ ᱠᱷᱚᱡ ᱚᱱᱟ ᱯᱩᱨᱩᱵ ᱥᱮᱡ ᱨᱟᱫᱷᱤᱠᱟᱯᱩᱨ ᱠᱚ ᱢᱮᱛᱟᱜ ᱠᱟᱱᱟ ᱚᱸᱰᱮ ᱵᱟᱝᱞᱟᱫᱮᱥ ᱵᱚᱰᱟᱨ ᱦᱚᱸ ᱢᱮᱱᱟᱜᱼᱟ ᱚᱱᱟ ᱵᱚᱰᱟᱨ ᱦᱚᱸᱢ ᱧᱮᱞ ᱫᱟᱲᱤᱼᱟ ᱥᱮ ᱚᱸᱰᱮ ᱟᱭᱢᱟ ᱡᱟᱭᱜᱟ ᱠᱷᱚᱡ ᱚᱸᱰᱮ ᱯᱤᱠᱱᱤᱠ ᱡᱚᱢᱧᱩ ᱥᱮ ᱵᱤᱨ ᱵᱤᱨᱥᱳᱲᱮ ᱡᱚᱢ ᱠᱚ ᱦᱤᱡᱩᱜᱼᱟ ᱟᱭᱢᱟ ᱟᱭᱢᱟ ᱞᱮᱠᱟᱱ ᱦᱚᱲ ᱚᱸᱰᱮ ᱠᱚ ᱨᱟᱹᱥᱠᱟᱹ ᱨᱚᱢᱚᱡᱟ ᱦᱮᱸ ᱦᱮᱸ ᱦᱮᱸ ᱚᱻ ᱟᱨ ᱢᱮᱱᱟᱜ ᱫᱚ ᱢᱮᱱᱟᱜ ᱜᱮᱭᱟ ᱢᱤᱜᱴᱮᱡ ᱠᱟᱞᱤᱭᱟᱜᱚᱧᱡᱽ ᱰᱟᱦᱚᱨᱮ ᱢᱤᱜᱴᱮᱱ ᱰᱷᱚᱝᱠᱚᱞ ᱦᱟᱹᱴᱤᱭᱟᱹ ᱠᱚ ᱢᱮᱛᱟᱜ ᱠᱟᱱᱟ ᱰᱷᱚᱸᱠᱚᱞ ᱦᱟᱹᱴᱤᱭᱟᱹ ᱟᱰᱤ ᱞᱟᱴᱩ ᱦᱟᱹᱴᱤᱭᱟᱹ ᱠᱟᱱᱟ ᱚᱱᱟ ᱦᱟᱹᱴᱤᱭᱟᱹ ᱫᱚ ᱱᱤᱭᱟᱹ ᱵᱟᱹᱭᱥᱟᱹᱠ ᱢᱟᱥ ᱢᱮᱞᱟ ᱞᱟᱜᱟᱜᱼᱟ ᱚᱱᱟ ᱦᱟᱹᱴᱭᱟᱹᱨᱮ ᱟᱨᱠᱤ ᱵᱤᱥᱟᱞ ᱵᱤᱥᱟᱞ ᱫᱚᱠᱟᱱ ᱵᱤᱥᱟᱞ ᱵᱤᱥᱟᱞ ᱥᱟᱨᱠᱟᱥ ᱠᱚ ᱟᱜᱩᱭᱟ ᱧᱮᱞ ᱡᱚᱝ ᱞᱮᱠᱟᱱ ᱡᱤᱱᱤᱥ ᱟᱨ ᱚᱸᱰᱮ ᱦᱚᱸᱢ ᱦᱮᱡ ᱫᱟᱲᱮᱭᱟᱜᱼᱟ ᱦᱮᱸ ᱦᱮᱸ ᱦᱮᱸ ᱟᱵᱟᱨ ᱟᱪᱪᱷᱟ ᱛᱚᱵᱮ ᱢᱟ ᱛᱚᱵᱮ ᱡᱚᱦᱟᱨᱜᱮ